ᱤᱧᱫᱚ ᱯᱳᱭᱞᱳ ᱯᱟᱭᱨᱟᱜᱫᱚ ᱜᱮᱞ ᱥᱮᱨᱢᱟᱨᱮᱧ ᱥᱮᱬᱟᱞᱮᱫᱟ ᱟᱨ ᱟᱨ ᱯᱟᱭᱨᱟᱫᱚ ᱛᱟᱦᱮᱱ ᱩᱱᱩᱢᱼᱩᱱᱩᱢ ᱰᱩᱵᱩᱡᱼᱰᱩᱵᱩᱡᱛᱮᱧ ᱪᱮᱫ ᱞᱮᱱᱟ ᱛᱟᱦᱮᱱ ᱟᱨ ᱡᱟᱹᱥᱛᱤᱫᱚ ᱛᱟᱦᱮᱱ ᱜᱟᱰᱟ ᱫᱟᱜ ᱟᱨ ᱟᱦᱟᱨ ᱫᱟᱜ ᱤᱧ ᱵᱚᱛᱚᱨᱟᱜ ᱛᱟᱦᱮᱱ ᱪᱮᱫᱟᱜ ᱥᱮ ᱟᱹᱰᱤ ᱜᱟᱹᱦᱤᱨᱜᱮ ᱛᱟᱦᱮᱸᱫ ᱧᱮᱞᱚᱜᱼᱟ ᱟᱨ ᱯᱟᱭᱨᱟᱫᱚ ᱤᱧᱛᱮᱜᱮᱧ ᱪᱮᱫᱞᱮᱱᱟ ᱛᱟᱦᱮᱱ